ᱜᱚᱴᱟ ᱫᱤᱱ ᱨᱮ ᱠᱟᱹᱢᱤ ᱞᱟᱸᱜᱟ ᱠᱟᱛᱮᱫ ᱡᱟᱦᱟᱸ ᱛᱤᱨᱮ ᱵᱚᱱ ᱡᱤᱨᱟᱹᱜᱼᱟ ᱩᱱ ᱡᱚᱠᱷᱚᱡ ᱟᱵᱚ ᱵᱚᱱ ᱥᱮᱨᱮᱧᱟ ᱟᱨ ᱥᱮᱨᱮᱧ ᱫᱚ ᱪᱮᱫᱚᱜ ᱟᱵᱚ ᱪᱮᱫ ᱞᱮᱠᱟ ᱨᱮ ᱡᱟᱦᱟᱸ ᱛᱤᱨᱮ ᱛᱩᱢᱫᱟᱜ ᱴᱟᱢᱟᱠ ᱠᱚ ᱥᱟᱰᱮᱭᱟ ᱟᱠᱷᱲᱟ ᱨᱮ ᱥᱟᱶᱛᱮ ᱦᱚᱲ ᱵᱚᱱ ᱥᱮᱨᱮᱧᱟ ᱟᱨ ᱛᱮᱞᱟᱭᱟᱠᱚ ᱟᱠᱚ ᱠᱚᱣᱟᱜ ᱥᱮᱨᱮᱧ ᱟᱵᱚ ᱵᱚᱱ ᱛᱮᱞᱟᱭᱟ ᱟᱨ ᱜᱟᱛᱮ ᱛᱩᱞᱩᱡ ᱵᱚᱱ ᱥᱮᱨᱮᱧᱟ ᱤᱱᱠᱟᱹᱛᱮ ᱚᱱᱟ ᱥᱮᱨᱮᱧ ᱫᱚᱵᱚᱱ ᱪᱮᱫᱚᱜᱼᱟ